ᱦᱮᱞᱳ ᱟᱪᱪᱷᱟ ᱚᱠᱟ ᱠᱷᱚᱡ ᱵᱮᱱ ᱢᱮᱱᱮᱜᱼᱟ ᱵᱚᱭᱦᱟ ᱟᱪᱪᱷᱟ ᱟᱪᱪᱷᱟ ᱟᱪᱪᱷᱟ ᱦᱚᱸ ᱞᱟᱹᱭᱵᱮᱱ ᱪᱮᱫ ᱠᱚ ᱦᱚᱸ ᱱᱤᱭᱟᱹ ᱵᱟᱨᱥᱤᱧ ᱫᱚ ᱡᱚᱛᱚᱣᱟᱜ ᱜᱮ ᱚᱰᱚᱠᱚᱜ ᱠᱟᱱᱟ ᱚᱱᱠᱟ ᱫᱚ ᱵᱟᱵᱤᱱ ᱧᱮᱞ ᱠᱤᱧᱟᱹ ᱟᱹᱞᱤᱧ ᱫᱚ ᱪᱚᱨᱟ ᱫᱷᱟᱨᱟ ᱜᱮᱭᱟ ᱨᱚᱴᱷᱟ ᱦᱚᱸ ᱪᱮᱫᱟᱜ ᱵᱟᱝ ᱟᱵᱚᱴᱷᱮᱱ ᱡᱚᱛᱚᱣᱟᱜ ᱢᱮᱱᱟᱜᱼᱟ ᱨᱮᱴ ᱢᱟ ᱪᱟᱞᱤᱥ ᱠᱷᱚᱱ ᱪᱮᱛᱟᱱ ᱥᱮᱫ ᱜᱮᱞᱤᱧ ᱢᱮᱱᱟᱠᱟᱜᱼᱟ ᱚᱻ ᱵᱮᱸᱜᱟᱲ ᱦᱚᱸ ᱢᱮᱱᱟᱜ ᱜᱮᱭᱟ ᱵᱮᱸᱜᱟᱲ ᱦᱚᱸ ᱯᱚᱧᱛᱟᱞᱤᱥ ᱴᱟᱠᱟ ᱯᱚᱧᱪᱟᱞᱤᱥ

ᱵᱚᱰᱷᱮ ᱫᱚ ᱧᱮᱞᱟᱵᱚ ᱥᱚᱥᱛᱷᱟ ᱫᱷᱟᱨᱟ ᱵᱚ ᱞᱟᱜᱟ ᱵᱮᱱᱟ ᱛᱤᱱᱟᱹᱜ ᱠᱚ ᱵᱮᱱ ᱤᱫᱤ ᱛᱮ ᱪᱮᱫ ᱠᱚ

ᱵᱟᱦᱟ ᱵᱚᱸᱜᱟ ᱯᱚᱧᱪᱟᱲᱤᱥ ᱛᱮᱜᱮᱧ ᱞᱟᱹᱭ ᱠᱮᱫ ᱵᱤᱱᱟ

ᱯᱚᱸᱪᱟᱥᱴᱟᱠᱟ ᱜᱮ ᱟᱫᱚ ᱚᱱᱠᱟ ᱢᱟ ᱠᱚᱢᱟ ᱟᱹᱞᱤᱧ ᱦᱚᱸᱞᱤᱧ ᱞᱚᱥᱚᱜ ᱠᱟᱱ ᱫᱚ ᱟᱹᱞᱤᱧ ᱵᱮᱯᱟᱨᱤ ᱦᱚᱲ ᱥᱮ ᱵᱚᱭᱦᱟ ᱵᱮᱯᱟᱨ ᱠᱟᱛᱮ ᱟᱹᱞᱤᱧ ᱢᱟᱞᱤᱧ ᱟᱹᱜᱩᱭᱮᱜᱼᱟ ᱟᱹᱞᱤᱧᱟᱜ ᱜᱟᱹᱰᱤ ᱵᱷᱟᱲᱟ ᱢᱮᱱᱟᱜᱼᱟ ᱡᱚᱛᱚᱟᱜ ᱢᱮᱱᱟᱜᱼᱟ ᱞᱮᱵᱚᱨ ᱠᱷᱚᱨᱪᱚ ᱢᱮᱱᱟᱜᱼᱟ ᱮᱢᱟᱱ ᱛᱮᱢᱟᱱ ᱯᱷᱮᱨ ᱟᱨᱦᱚᱸ ᱥᱮᱭᱟᱦᱟᱜ ᱠᱚᱞᱤᱧ ᱜᱤᱰᱤᱭᱟ ᱚᱱᱟ ᱠᱚᱨᱮᱱᱟᱜ ᱫᱟᱢ ᱦᱩᱭᱩᱜ ᱜᱮ ᱴᱷᱤᱠ ᱜᱮᱭᱟ ᱴᱷᱤᱠ ᱜᱮᱭᱟ ᱞᱟᱹᱭᱵᱮᱱ ᱛᱤᱱᱟᱹᱜ ᱜᱟᱱ ᱢᱟᱞᱵᱮᱱ ᱤᱫᱤᱭᱟ ᱚᱱᱟ ᱦᱤᱥᱟᱹᱵᱞᱤᱧ ᱨᱮᱹᱴ ᱟᱹᱵᱤᱱᱟ ᱟᱨ

ᱟᱪᱪᱷᱟ ᱴᱷᱤᱠ ᱜᱮᱭᱟ ᱛᱚᱵᱮ ᱞᱟᱜᱟᱣ ᱞᱤᱧᱟᱹ ᱠᱤᱪᱷᱤ ᱚᱱᱠᱟ ᱫᱚ ᱦᱮᱸ ᱞᱟᱹᱭᱟᱵᱮᱱ ᱠᱟᱹᱱᱟᱹᱧ ᱴᱷᱟᱹᱣᱠᱟᱹ ᱫᱷᱟᱨᱟ ᱛᱤᱱᱟᱹᱜ ᱟᱨ ᱠᱤᱪᱷᱩ ᱤᱫᱤ ᱵᱮᱱ ᱟᱹᱞᱩ ᱠᱚᱫᱚ ᱮᱴᱟᱜ ᱟᱭᱴᱮᱢ ᱠᱚᱫᱚ ᱤᱫᱤ ᱧᱚᱜ ᱵᱤᱱ ᱟᱹᱞᱩ ᱱᱤᱛᱳᱜ ᱛᱤᱨᱤᱥ ᱴᱟᱠᱟ ᱞᱤᱧ ᱮᱢᱟ ᱵᱤᱱ ᱠᱟᱱᱟ

ᱦᱚᱸ ᱵᱮᱸᱜᱟᱲ ᱞᱤᱧ ᱠᱚᱢ ᱮᱫᱟ ᱛᱚᱵᱮ ᱴᱷᱤᱠᱜᱮᱭᱟ ᱠᱚᱢᱟᱹᱧ ᱦᱚᱸ ᱴᱷᱤᱠ ᱜᱮᱭᱟ ᱚᱻ ᱮᱱᱠᱷᱟᱱ ᱫᱚ ᱛᱤᱥᱵᱮᱱ ᱤᱫᱤᱭᱟ ᱛᱤᱥᱵᱤᱱ ᱤᱫᱤᱭᱟ ᱦᱳᱭ ᱵᱟᱝᱟ ᱟᱫᱚ ᱚᱱᱟ ᱦᱤᱥᱟᱹᱵ ᱞᱟᱜᱟᱣ ᱟᱪᱮ ᱚᱱᱟ ᱦᱤᱥᱟᱹᱵ ᱵᱤᱱ ᱤᱭᱟᱹ ᱠᱚᱱᱴᱟᱠ

ᱟᱪᱪᱷᱟ ᱟᱪᱪᱷᱟ ᱚᱱᱟ ᱥᱩᱢᱩᱝ ᱜᱮᱪᱮ ᱨᱟᱹᱥᱩᱱ ᱯᱮᱸᱭᱟᱡᱽ ᱨᱟᱹᱥᱩᱱ ᱠᱚ ᱢᱮᱱᱟᱜ ᱜᱮᱫᱚ ᱛᱟᱹᱞᱤ ᱚᱱᱟ ᱠᱚᱫᱚ ᱵᱟᱵᱮᱱ ᱤᱫᱤ ᱛᱮ ᱨᱟᱹᱥᱩᱱ ᱯᱮᱸᱭᱟᱡᱽ ᱥᱩᱱᱩᱢ ᱠᱚ ᱢᱮᱱᱟᱜ ᱫᱚ ᱚᱱᱟ ᱫᱚ ᱵᱟᱠᱤᱱ ᱤᱫᱤᱭᱟ ᱦᱳᱭ ᱚᱱᱟ ᱠᱚ ᱤᱫᱤ ᱛᱟᱨᱟᱭ ᱵᱮᱱ ᱦᱚᱸ ᱦᱳᱭ ᱴᱷᱤᱠ ᱜᱮᱭᱟ ᱛᱚᱵᱮ ᱛᱤᱥ ᱵᱤᱱ ᱦᱤᱡᱩᱜ ᱠᱟᱱᱟ ᱢᱟ ᱤᱫᱤ ᱚᱱᱟ ᱜᱮ ᱞᱟᱹᱭ ᱵᱤᱱ ᱦᱳᱭ ᱴᱷᱤᱠ ᱜᱮᱭᱟ ᱛᱚᱵᱮ ᱦᱳᱭ ᱢᱟ ᱦᱳᱭ ᱢᱟ